ᱱᱚᱣᱟ ᱫᱚ ᱪᱮᱫ ᱞᱮᱠᱟᱱ ᱜᱟᱹᱰᱤ ᱯᱮ ᱟᱠᱷᱨᱤᱧ ᱮᱫᱟ ᱦᱮᱸ ᱱᱚᱜᱼᱚᱭ ᱧᱮᱞ ᱢᱮᱥᱮ ᱜᱟᱹᱰᱤ ᱴᱷᱤᱠ ᱢᱚᱛᱚ ᱵᱟᱭ ᱠᱟᱹᱢᱤᱭᱮᱫᱟ ᱟᱨ ᱪᱮᱫ ᱞᱮᱠᱟ ᱥᱤᱴ ᱠᱚ ᱯᱮ ᱮᱢ ᱠᱟᱹᱣᱫᱤᱧᱟ ᱱᱚᱜᱚᱭ ᱥᱤᱴ ᱠᱚᱦᱚᱸ ᱚᱲᱮᱡ ᱜᱤᱭᱟ ᱜᱟᱹᱰᱤ ᱠᱚ ᱦᱚᱸ ᱯᱟᱱᱪᱟᱨ ᱜᱤᱭᱟ ᱦᱚᱨᱮᱱ ᱦᱚᱸ ᱵᱮᱥᱴᱷᱤᱠ ᱵᱟᱭ ᱠᱟᱹᱢᱤ ᱮᱫᱟ ᱦᱮᱱᱰᱮᱞ ᱠᱚᱦᱚᱸ ᱴᱷᱤᱠ ᱴᱷᱟᱠ ᱵᱟᱝ ᱟᱹᱪᱩᱨᱚᱜ ᱠᱟᱱᱟ ᱟᱢ ᱫᱚᱢ ᱮᱠᱥᱤᱰᱮᱱᱴ ᱜᱚᱡᱤᱧ ᱫᱚ ᱟᱨᱮ ᱢᱟᱥᱮ ᱵᱨᱮᱠ ᱥᱟᱵ ᱥᱟᱵ ᱛᱮ ᱱᱤᱛᱚᱜ ᱜᱤᱧ ᱮᱠᱥᱤᱰᱮᱱᱴᱚᱜ ᱠᱟᱱ ᱛᱟᱦᱮᱱ ᱱᱚᱝᱠᱟ ᱫᱚ ᱪᱤᱠᱟᱹ ᱛᱮ ᱦᱩᱭᱩᱜᱼᱟ ᱛᱟᱭᱱᱚᱢ ᱪᱟᱠᱟ ᱪᱚᱠᱲᱚᱣ ᱟᱠᱟᱱᱟ ᱤᱧ ᱫᱚ ᱱᱚᱝᱠᱟ ᱢᱚᱱᱮ ᱠᱟᱛᱮ ᱜᱟᱹᱰᱤ ᱫᱚ ᱵᱟᱹᱧ ᱦᱟᱛᱟᱣᱟ ᱟᱠᱟᱫ ᱛᱟᱦᱮᱸ ᱜᱟᱹᱰᱤ ᱡᱩᱫᱤ ᱤᱧ ᱵᱟᱝ ᱥᱟᱜᱟᱲ ᱠᱟᱛᱮ ᱤᱧ ᱜᱮ ᱜᱟᱹᱰᱤ ᱥᱟᱜᱟᱲ ᱦᱩᱭᱩᱜ ᱛᱤᱧᱟᱹ ᱛᱟᱦᱚᱞᱮ ᱪᱤᱠᱟᱹ ᱛᱮ ᱜᱟᱱᱚᱜᱼᱟ ᱜᱟᱹᱰᱤ ᱠᱚ ᱵᱮᱥ ᱴᱷᱤᱠ ᱥᱟᱨᱟᱣ ᱯᱮ ᱥᱮ ᱵᱮᱥ ᱴᱷᱤᱠ ᱵᱮᱱᱟᱣ ᱠᱟᱛᱮ ᱛᱚᱵᱮ ᱯᱮ ᱟᱠᱷᱨᱤᱧᱟ ᱱᱚᱝᱠᱟ ᱟᱹᱛᱷᱟᱹᱣᱲᱤ ᱯᱮ ᱟᱠᱷᱨᱤᱧ ᱜᱤᱰᱤ ᱠᱟᱜᱼᱟ ᱟᱨ ᱟᱞᱮᱭᱟᱜ ᱡᱤᱵᱚᱱ ᱨᱮᱱᱟᱜ ᱡᱷᱩᱠᱤ ᱱᱚᱣᱟ ᱠᱚ ᱫᱚ ᱪᱮᱫ ᱵᱮᱥ ᱦᱩᱭᱩᱜ ᱠᱟᱱᱟ